ᱦᱮᱞᱳ ᱟᱢ ᱠᱤ ᱢᱟᱱᱠᱚᱨ ᱦᱚᱥᱯᱤᱴᱟᱞ ᱨᱮᱱ ᱰᱚᱠᱴᱚᱨ ᱵᱟᱹᱵᱩᱢ ᱞᱟᱹᱭᱫᱟ ᱟᱪᱪᱷᱟ ᱢᱮᱱᱫᱟᱹᱧ ᱟᱯᱮ ᱚᱸᱰᱮ ᱪᱤᱠᱤᱛᱥᱟ ᱪᱮᱫᱞᱮᱠᱟ ᱦᱩᱭᱩᱜ ᱜᱮᱭᱟ ᱵᱷᱟᱜᱮ ᱦᱩᱭᱩᱜ ᱜᱮᱭᱟ ᱟ ᱪᱮᱜᱠᱟ ᱥᱩᱡᱟᱹᱜᱽ ᱥᱩᱵᱷᱤᱫᱟ ᱠᱚ ᱢᱮᱱᱟᱜᱼᱟ ᱮᱠᱴᱩ ᱠᱟᱴᱤᱡ ᱞᱟᱹᱭᱟᱧ ᱠᱷᱟᱱ ᱵᱷᱟᱜᱮ ᱦᱩᱭ ᱠᱚᱜᱼᱟ ᱟᱪᱪᱷᱟ

ᱟᱪᱪᱷᱟ ᱟᱪᱪᱷᱟ ᱟᱪᱪᱷᱟ ᱦᱮᱸ ᱟᱥᱚᱞᱮ ᱤᱧ ᱟᱭᱢᱟ ᱫᱤᱱ ᱠᱷᱚᱡᱜᱮ ᱞᱟᱡ ᱦᱟᱹᱥᱩᱨᱮ ᱵᱷᱩᱜᱟᱹᱜ ᱠᱟᱱᱟ ᱛᱚ ᱚᱱᱟ ᱨᱮᱭᱟᱜ ᱦᱩᱭᱩᱜ ᱠᱟᱱᱟᱭ ᱟᱭᱢᱟ ᱫᱤᱱ ᱜᱮ ᱵᱟᱨ ᱪᱟᱸᱫᱳ ᱜᱟᱱ ᱦᱩᱭ ᱠᱟᱱᱟ ᱦᱮᱸᱧ ᱫᱮᱠᱷᱟᱣ ᱠᱟᱱᱟ ᱢᱤᱫ ᱡᱟᱭᱜᱟᱨᱮ ᱰᱟᱠᱛᱟᱨ ᱴᱷᱮᱱᱟᱜ ᱨᱟᱱ ᱦᱚᱸᱧ ᱡᱚᱢ ᱠᱟᱫᱟ ᱛᱟᱨᱯᱚᱨ ᱚᱡᱷᱟ ᱴᱷᱮᱱᱟᱜ ᱨᱟᱱ ᱦᱚᱸᱧ ᱡᱚᱢ ᱠᱟᱜ ᱜᱮᱭᱟ ᱛᱚ ᱵᱟᱱᱟᱨ ᱨᱟᱱ ᱡᱚᱱ ᱠᱟᱛᱮ ᱦᱚᱸ ᱠᱳᱱᱳ ᱠᱟᱹᱢᱤ ᱫᱚ ᱵᱟᱭ ᱮᱢᱮᱜ ᱛᱤᱧᱟᱹ ᱥᱮᱭ ᱠᱮ ᱥᱮᱭ ᱚᱱᱠᱟᱱᱜ ᱜᱮ ᱥᱚᱢᱚᱥᱥᱟ ᱦᱩᱭᱩᱜ ᱠᱟᱱ ᱛᱤᱧᱟᱹ ᱛᱟᱦᱚᱞᱮ ᱱᱤᱭᱚ ᱨᱮᱱᱟᱜ ᱠᱤ ᱟᱯᱮᱴᱷᱮᱡ ᱡᱮᱢᱚᱱ ᱵᱷᱟᱜᱮ ᱪᱤᱠᱤᱛᱥᱟ ᱢᱮᱱᱟᱜᱼᱟ ᱦᱮᱸ ᱦᱟᱥᱩᱧ ᱜᱮᱭᱟ ᱟᱹᱰᱤ ᱟᱸᱴ ᱜᱮ

ᱟᱪᱪᱦᱟ ᱚᱸᱰᱮ ᱢᱟᱧ ᱥᱮᱱᱚᱜ ᱜᱮ ᱠᱤᱱᱛᱩ ᱚᱸᱰᱮ ᱦᱚᱸᱛᱚ ᱯᱩᱭᱥᱟᱹ ᱠᱷᱚᱨᱚᱪ ᱫᱚ ᱚᱭᱢᱟᱜᱮ ᱠᱷᱚᱨᱚᱪᱚᱜᱼᱟ ᱥᱮ ᱠᱤᱱᱛᱩ ᱤᱧᱴᱷᱮᱱ ᱫᱚ ᱩᱱᱟᱹᱜ ᱯᱩᱤᱥᱟᱹ ᱫᱚ ᱵᱟᱹᱱᱩᱜᱼᱟ ᱥᱮ ᱛᱚ ᱪᱮᱠᱟ ᱠᱟᱛᱮ ᱤᱧᱫᱚᱹᱧ ᱟᱪᱪᱷᱟ ᱟᱪᱪᱷᱟ

ᱟᱻᱪᱷᱟ ᱴᱷᱤᱠ ᱜᱮᱭᱟ ᱟᱭᱢᱟᱼᱟᱭᱢᱟ ᱥᱟᱨᱦᱟᱣ